ᱟᱵᱚ ᱡᱟᱦᱟᱸ ᱱᱚᱣᱟ ᱢᱮᱫ ᱦᱟᱸ ᱨᱮ ᱯᱷᱮᱥ ᱠᱨᱤᱢ ᱵᱚᱱ ᱵᱮᱣᱦᱟᱨᱮᱫᱟ ᱱᱚᱣᱟ ᱫᱚ ᱟᱹᱰᱤ ᱜᱮ ᱵᱟᱹᱲᱤᱡᱟᱜ ᱠᱟᱱᱟ ᱪᱮᱫᱟᱜ ᱥᱮ ᱱᱚᱣᱟ ᱯᱷᱮᱥ ᱠᱨᱤᱢ ᱟᱭᱢᱟ ᱞᱮᱠᱟᱱ ᱠᱮᱢᱤᱠᱮᱞ ᱢᱮᱥᱟ ᱠᱟᱛᱮ ᱠᱚ ᱵᱮᱱᱟᱣ ᱮᱫᱟ ᱡᱟᱦᱟᱸ ᱛᱮ ᱱᱚᱣᱟ ᱵᱮ ᱵᱟᱹᱲᱛᱤ ᱫᱤᱱ ᱵᱮᱣᱦᱟᱨ ᱞᱮᱠᱟᱱ ᱦᱟᱨᱛᱟ ᱨᱮᱱᱟᱜ ᱟᱭᱢᱟ ᱞᱮᱠᱟᱱ ᱵᱟᱹᱲᱤᱡ ᱦᱩᱭ ᱫᱟᱲᱮᱭᱟᱜᱼᱟ ᱢᱮᱱᱮᱫ ᱫᱚ ᱦᱟᱨᱛᱟ ᱨᱮᱱᱟᱜ ᱠᱮᱱᱥᱟᱨ ᱦᱩᱭ ᱫᱟᱲᱮᱭᱟᱜᱼᱟ ᱦᱟᱨ ᱦᱟᱨᱛᱟ ᱵᱟᱹᱲᱤᱡ ᱫᱟᱲᱮᱭᱟᱼᱟ ᱮᱢᱟᱱ